ᱦᱮᱞᱳ ᱟᱯᱟᱭᱚᱱ ᱨᱮᱥᱴᱩᱨᱮᱱᱴ ᱤᱧ ᱢᱤᱫ ᱯᱞᱮᱴ ᱵᱨᱤᱭᱟᱱᱤᱧ ᱚᱰᱟᱨᱟᱠᱟᱫᱟ ᱛᱚ ᱛᱤᱱ ᱜᱷᱟᱹᱲᱤᱡ ᱦᱟᱡᱩᱜ ᱞᱟᱜᱟᱜᱼᱟ ᱤᱧ ᱠᱤ ᱠᱩᱲᱤ ᱛᱷᱮᱠᱮ ᱛᱤᱨᱤᱥ ᱢᱤᱱᱤᱴ ᱢᱩᱫᱽᱨᱮ ᱮᱸᱻ ᱵᱨᱤᱭᱟᱱᱤᱧ ᱧᱟᱢ ᱫᱟᱲᱮᱭᱟᱜᱼᱟ